ᱜᱮᱞ ᱟᱨᱮ ᱥᱚᱦᱚᱨᱟᱭ ᱜᱮᱞ ᱟᱨᱮ ᱟᱨᱮ ᱜᱮᱞ ᱵᱟᱜᱮ ᱢᱟᱜᱽ ᱜᱮᱞ ᱟᱨᱮ ᱜᱮᱞ ᱟᱨᱮ ᱟᱨᱮ ᱜᱮᱞᱵᱟᱨ ᱜᱮᱞ ᱢᱚᱬᱮ ᱯᱷᱟᱹᱜᱩᱱ ᱜᱮᱞ ᱮᱭᱟᱭ ᱥᱟᱭ ᱢᱚᱬᱮ ᱜᱮᱞ ᱵᱟᱜᱮ ᱵᱟᱨ ᱪᱟᱹᱛ ᱜᱮᱞ ᱛᱩᱨᱩᱭ ᱥᱟᱭ ᱢᱟᱜᱮ ᱢᱚᱬᱮ ᱟᱨᱮ ᱵᱟᱹᱭᱥᱟᱹᱠᱷ ᱵᱟᱨ ᱜᱮᱥᱟᱭ ᱟᱨᱮ